ᱟᱞᱮ ᱱᱚᱣᱟ ᱯᱚᱱᱚᱛ ᱨᱮᱫᱚ ᱵᱷᱟᱸᱰᱟᱱ ᱨᱮᱫᱚ ᱛᱮᱦᱮᱧ ᱡᱩᱫᱤ ᱟᱞᱮ ᱯᱮᱲᱟ ᱯᱟᱹᱦᱲᱟᱹᱜ ᱞᱟᱹᱭ ᱠᱟᱛᱮ ᱛᱷᱩᱞᱤ ᱛᱮᱦᱮᱧ ᱫᱚᱞᱮ ᱨᱚᱜᱟ ᱛᱮᱦᱮᱧ ᱜᱩᱨᱩᱵᱟᱨ ᱫᱤᱱ ᱫᱚ ᱛᱷᱩᱞᱤ ᱞᱮ ᱨᱚᱜᱟ ᱥᱩᱠᱩᱞᱵᱟᱨ ᱫᱤᱱ ᱫᱚ ᱱᱟᱹᱭ ᱛᱮᱞᱮ ᱪᱟᱞᱟᱜᱼᱟ ᱱᱟᱹᱭ ᱠᱷᱚᱱ ᱚᱸᱰᱮ ᱜᱚᱭᱟ ᱜᱚᱝᱜᱟ ᱨᱮ ᱵᱚᱸᱜᱟ ᱵᱚᱸᱜᱟᱼᱵᱳᱨᱳ ᱠᱟᱛᱮ ᱟᱨ ᱴᱷᱚᱲᱚ ᱢᱤᱫ ᱧᱩᱭᱦᱟᱹ ᱢᱩᱰᱨᱟᱹ ᱠᱟᱛᱮ ᱨᱩᱣᱟᱹᱲ ᱟᱞᱮ ᱚᱲᱟᱜ ᱛᱮ ᱚᱲᱟᱜᱛᱮ ᱨᱩᱣᱹᱲ ᱠᱟᱛᱮ ᱚᱲᱟᱜ ᱨᱮᱫᱚ ᱟᱨ ᱦᱚᱸ ᱵᱷᱟᱸᱰᱟᱱ ᱧᱩᱛᱩᱢᱛᱮ ᱟᱫᱚ ᱞᱮ ᱥᱟᱡᱟᱜᱼᱟ ᱚᱸᱰᱮ ᱦᱚᱸ ᱦᱚᱭᱚ ᱡᱩᱞᱩᱯᱚᱜ ᱟᱞᱮ ᱦᱚᱭᱚ ᱡᱩᱞᱩᱯ ᱠᱟᱛᱮ ᱟᱫᱚ ᱱᱟᱹᱭ ᱛᱮᱞᱮ ᱪᱟᱞᱟᱜᱼᱟ ᱵᱟᱝ ᱯᱩᱠᱷᱨᱤ ᱛᱮᱞᱮ ᱪᱟᱞᱟᱜᱼᱟ ᱚᱸᱰᱮ ᱦᱚᱸ ᱟᱫᱚ ᱚᱸᱰᱮ ᱫᱚ ᱟᱭᱳ ᱦᱚᱲ ᱦᱚᱲ ᱠᱚ ᱥᱟᱞᱟᱜᱛᱮ ᱡᱚᱛᱚ ᱠᱚᱜᱮ ᱟᱫᱚᱞᱮ ᱩᱢ ᱯᱷᱟᱨᱪᱟ ᱦᱤᱡᱩᱜᱼᱟ ᱩᱢ ᱯᱷᱟᱨᱪᱟ ᱠᱟᱛᱮᱫ ᱟᱫᱚ ᱪᱷᱟᱢᱰᱟ ᱞᱟᱛᱟᱨ ᱨᱮ ᱟᱞᱮ ᱫᱚ ᱚᱸᱰᱮ ᱫᱚ ᱵᱚᱸᱜᱟᱼᱵᱳᱨᱳᱣᱟᱜ ᱞᱮ ᱠᱟᱹᱢᱤᱭᱟ ᱵᱚᱸᱜᱟᱼᱵᱳᱨᱳᱣᱟᱜ ᱞᱮ ᱠᱟᱹᱤᱭᱟ ᱚᱸᱰᱮ ᱫᱚ ᱢᱤᱫᱴᱟᱹᱝ ᱯᱩᱸᱰ ᱥᱤᱢ ᱞᱮ ᱵᱚᱸᱜᱟᱭᱟ ᱚᱱᱟ ᱥᱟᱶᱛᱮ ᱡᱟᱦᱟᱸᱭ ᱜᱚᱡ ᱟᱠᱟᱱ ᱜᱩᱨ ᱟᱠᱟᱱ ᱦᱟᱯᱲᱟᱢ ᱠᱚ ᱚᱱᱟ ᱥᱟᱶᱛᱮ ᱟᱞᱮ ᱫᱚᱞᱮ ᱠᱩᱴᱟᱹᱢ ᱵᱚᱸᱜᱟ ᱠᱩᱴᱟᱹᱢ ᱵᱚᱸᱜᱟ ᱪᱟᱵᱟ ᱞᱮᱱᱠᱷᱟᱱ ᱚᱱᱟ ᱫᱚ ᱤᱱᱟᱹ ᱜᱮ ᱟᱫᱚ ᱪᱟᱵᱟᱭᱮᱱ ᱛᱟᱞᱮᱭᱟ